ᱵᱤᱨᱵᱷᱩᱢ ᱦᱚᱱᱚᱛ ᱨᱮᱫᱚ ᱟᱭᱢᱟ ᱨᱚᱠᱚᱢ ᱯᱷᱚᱥᱚᱞ ᱠᱚ ᱪᱟᱥᱟ ᱟᱞᱩ ᱛᱷᱮᱠᱮ ᱯᱮᱸᱭᱟᱡᱽ ᱛᱷᱮᱠᱮ ᱠᱚᱦᱚᱰᱟ ᱛᱷᱮᱠᱮ ᱥᱚᱨᱥᱮ ᱠᱚᱞᱟᱭ ᱛᱩᱲᱤ ᱛᱤᱞᱢᱤᱧ ᱡᱮ ᱡᱮᱢᱚᱱ ᱠᱚ ᱪᱟᱥᱟ ᱟᱞᱩ ᱟᱨ ᱫᱚ ᱵᱮᱥᱤᱨ ᱵᱷᱟᱜ ᱡᱷᱚᱛᱚ ᱚᱲᱟᱜ ᱨᱮᱜᱮ ᱯᱨᱳᱭᱡᱚᱱ ᱛᱟᱵᱚᱱᱟ ᱥᱚᱨᱥᱮ ᱫᱚ ᱢᱟᱱᱮ ᱯᱮ ᱨᱚᱠᱚᱢ ᱠᱟᱛᱮᱢ ᱟᱹᱠᱷᱟᱨᱤᱧᱟ ᱵᱮᱨᱞ ᱫᱟᱞ ᱠᱟᱛᱮ ᱡᱷᱟᱲᱟᱣ ᱠᱟᱛᱮ ᱦᱚᱸ ᱥᱩᱱᱩᱢ ᱠᱟᱛᱮ ᱠᱷᱳᱞ ᱠᱟᱛᱮ ᱥᱩᱱᱩᱢ ᱫᱚ ᱡᱟᱹᱥᱛᱤ ᱜᱮ ᱫᱟᱢᱟ ᱠᱷᱳᱞ ᱦᱚᱸ ᱟᱭᱢᱟ ᱠᱟᱛᱮ ᱫᱟᱢᱟ ᱛᱚᱵᱮ ᱯᱮᱸᱭᱟᱡᱽ ᱟᱞᱩ ᱠᱚ ᱵᱤᱨᱵᱷᱩᱢ ᱪᱟᱹᱥᱤ ᱦᱚᱱᱚᱛ ᱨᱮᱱ ᱯᱨᱚᱪᱩᱨ ᱴᱟᱠᱟ ᱠᱚ ᱤᱱᱠᱟᱢᱟ ᱞᱟᱦᱟ ᱵᱚᱪᱷᱚᱨ ᱫᱚ ᱡᱚᱨᱮ ᱫᱟᱱ ᱪᱟᱥ ᱞᱮᱱ ᱠᱷᱟᱱ ᱥᱚᱵᱽᱡᱤ ᱫᱟᱢ ᱠᱚᱢᱞᱮᱱ ᱛᱮᱠᱚ ᱪᱟᱹᱥᱤ ᱨᱚᱦᱚᱭ ᱠᱚ ᱵᱚᱱᱫᱚ ᱞᱮᱱᱟ ᱵᱟᱠᱚ ᱨᱚᱦᱚᱭ ᱞᱟᱹᱜᱤᱫᱚᱜ ᱠᱟᱱ ᱛᱟᱦᱮᱱᱟ ᱚᱱᱟᱛᱮ ᱵᱤᱨᱵᱷᱩᱢ ᱦᱚᱱᱚᱛ ᱨᱮ ᱠᱚᱢ ᱠᱷᱚᱨᱚᱪ ᱨᱮ ᱥᱚᱨᱥᱮ ᱟᱨ ᱠᱚᱞᱟᱭ ᱠᱚ ᱮᱨᱟ ᱱᱟᱭ ᱱᱟᱭ ᱠᱚᱞᱟᱭ ᱦᱚᱸ ᱥᱳᱛᱛᱚᱨ ᱛᱷᱮᱠᱮ ᱢᱤᱫ ᱥᱳ ᱴᱟᱠᱟ ᱠᱟᱛᱮᱫ ᱠᱮᱡᱤ ᱠᱚ ᱧᱟᱢᱟ ᱠᱚᱞᱟᱭ ᱦᱚᱸ ᱢᱤᱥᱨᱤ ᱠᱚᱞᱟᱭ ᱵᱩᱴ ᱠᱚᱞᱟᱭ ᱠᱟᱞᱳ ᱠᱚᱞᱟᱭ ᱟᱭᱢᱟ ᱨᱚᱠᱚᱢ ᱠᱚᱞᱟᱭ ᱠᱚ ᱮᱨ ᱛᱟᱵᱚᱱᱟ ᱛᱚᱵᱮ ᱛᱤᱞᱢᱤᱧ ᱦᱚᱸ ᱥᱩᱱᱩᱢ ᱠᱟᱛᱮ ᱦᱚᱸᱠᱚ ᱟᱠᱷᱨᱤᱧᱟ